ᱦᱮᱞᱳᱻ ᱚᱠᱚᱭᱵᱮᱱ ᱞᱮᱭᱮᱜ ᱠᱟᱱᱟ ᱢᱟ ᱞᱟᱹᱭᱢᱮ ᱪᱮᱫ ᱵᱟᱲᱟᱭ ᱛᱮᱱᱟᱜ ᱢᱮᱱᱟᱜᱼᱟ ᱦᱮᱻ ᱜᱟᱱ ᱥᱟᱶᱛᱟ ᱫᱚ ᱚᱸᱰᱮ ᱜᱚᱴᱮᱡ ᱠᱚ ᱥᱩᱥᱟᱹᱨ ᱦᱚᱸ ᱵᱷᱟᱭᱜᱮᱠᱚ ᱥᱩᱥᱟᱹᱨᱮᱜ ᱛᱟᱵᱚᱱᱟ ᱟᱵᱚ ᱟᱹᱫᱤᱵᱟᱹᱥᱤ ᱥᱟᱱᱛᱟᱲ ᱥᱚᱢᱟᱡᱽ ᱵᱷᱤᱛᱨᱤ ᱨᱮ ᱢᱮᱱᱟᱭ ᱛᱟᱵᱚᱱᱟᱭ ᱡᱮᱢᱚᱱ ᱢᱮᱫᱴᱟᱝ ᱨᱟᱥᱴᱚᱯᱚᱛᱤ ᱫᱨᱳᱣᱯᱚᱫᱤ ᱢᱩᱨᱢᱩ ᱢᱮᱱᱟᱭ ᱛᱟᱵᱚᱱᱟ ᱦᱮᱸ ᱚᱱᱮ ᱢᱚᱴᱟ ᱢᱩᱴᱤ ᱳᱲᱤᱥᱟ ᱠᱷᱚᱱ ᱦᱮᱜ ᱥᱮᱴᱮᱨᱟ ᱠᱟᱱᱟᱭ ᱩᱱᱤᱜᱮ ᱡᱷᱚᱛᱚ ᱠᱚᱛᱮ ᱱᱤᱨᱵᱟᱪᱚᱱ ᱠᱟᱫᱮᱭᱟᱠᱚ ᱡᱮᱦᱮᱛᱚ ᱚᱱᱟ ᱨᱟᱥᱴᱚᱯᱚᱤ ᱦᱤᱥᱟᱹᱵᱽ ᱛᱮ ᱫᱨᱳᱣᱯᱚᱫᱤ ᱢᱩᱨᱢᱩ ᱟᱵᱚ ᱱᱚᱭᱟ ᱡᱷᱟᱲᱠᱷᱚᱸᱰ ᱨᱮ ᱡᱮᱢᱚᱱ ᱢᱮᱱᱟᱭᱟ ᱦᱮᱢᱚᱱᱛᱚ ᱥᱚᱨᱮᱱ ᱢᱮᱱᱟᱭᱟ ᱟᱨ ᱨᱟᱡᱽᱡᱚ ᱠᱚᱫᱚ ᱵᱷᱟᱞᱮᱜᱮ ᱴᱷᱤᱠ ᱜᱮᱠᱚ ᱪᱟᱞᱟᱣ ᱟᱹᱜᱩᱭᱮᱫ ᱛᱟᱵᱚᱱᱟ

ᱟᱨ ᱡᱟᱦᱟᱱᱟᱜ ᱵᱟᱲᱟᱭ ᱛᱮᱱᱟᱜ ᱢᱮᱱᱟᱜ ᱛᱟᱢᱟ ᱠᱤ ᱦᱮᱸ ᱞᱟᱹᱭ ᱯᱟᱥᱱᱟᱣ ᱨᱮᱱᱟᱜ ᱫᱚ ᱢᱮᱱᱟᱜᱼᱟ ᱡᱮᱢᱚᱱ ᱟᱵᱚ ᱚᱱᱠᱟ ᱞᱮᱠᱟᱜᱮ ᱯᱚᱛᱛᱮᱠᱴᱤ ᱚᱱᱟ ᱨᱟᱡᱽᱡᱚᱨᱮ ᱢᱤᱫᱴᱮᱝ ᱢᱤᱫᱴᱮᱝ ᱫᱟᱭᱤᱛᱛᱚ ᱵᱷᱟᱨ ᱵᱚᱱ ᱢᱮᱱᱟᱜ ᱠᱟᱜᱼᱠᱚ ᱛᱟᱵᱚᱱᱟ ᱟᱵᱚᱨᱤᱱ ᱥᱟᱶᱛᱟ ᱥᱩᱥᱟᱹᱨᱤᱭᱚ ᱠᱚᱦᱚᱸ ᱢᱮᱱᱟᱜ ᱠᱟᱜ ᱠᱚᱭᱟ ᱢᱟᱺᱡᱷᱤ ᱢᱟᱱᱰᱚᱣᱟ ᱢᱚᱦᱚᱞ ᱠᱷᱚᱱ ᱦᱚᱸ ᱢᱤᱫᱴᱮᱱ ᱢᱮᱱᱟᱜ ᱠᱟᱫ ᱠᱚᱭᱟ ᱟᱢᱭᱟ ᱠᱚᱜᱮ ᱟᱵᱚ ᱟᱛᱳ ᱚᱲᱟᱜ ᱠᱚᱨᱮᱦᱚ ᱡᱮᱢᱚᱱ ᱢᱟᱺᱡᱷᱤ ᱠᱚ ᱢᱮᱱᱟᱜ ᱠᱚᱛᱟᱵᱚᱱᱟ ᱥᱮᱭ ᱨᱚᱠᱚᱢ ᱜᱮ ᱡᱮᱢᱚᱱ ᱛᱤᱞᱟᱹᱵᱚᱱᱤ ᱠᱷᱚᱱ ᱢᱮᱱᱟᱭᱟ ᱢᱤᱫᱴᱮᱱ ᱢᱟᱺᱡᱷᱤ ᱦᱟᱲᱟᱢ

ᱮᱭᱵᱟᱨᱮ ᱱᱚᱭᱟᱠᱚᱨᱮ ᱫᱟᱹᱢᱩᱫᱚᱨᱯᱩᱨ ᱨᱮᱦᱚ ᱢᱮᱱᱟᱭᱟ ᱟᱨᱚ ᱟᱭᱢᱟ ᱟᱭᱢᱟ ᱱᱚᱝᱠᱟᱜᱮ ᱯᱚᱛᱛᱮᱠᱴᱤ ᱟᱛᱳ ᱠᱚᱨᱮᱜᱮ ᱢᱟᱺᱡᱷᱤ ᱫᱚ ᱢᱮᱱᱟᱜ ᱠᱚ ᱛᱟᱵᱚᱱᱟ ᱵᱟ ᱟᱨᱚ ᱠᱤᱪᱷᱩ ᱟᱵᱚ ᱱᱚᱭᱟ ᱴᱚᱴᱷᱟ ᱠᱚᱨᱮ ᱦᱮᱱᱟᱜ ᱠᱟᱜᱼᱠᱚᱭᱟ ᱢᱟᱺᱡᱷᱤ ᱢᱚᱦᱚᱞᱨᱮ ᱡᱮᱢᱚᱱ ᱢᱮᱱᱟᱜ ᱠᱚ ᱯᱟᱨᱜᱟᱱᱟ ᱠᱚ ᱢᱮᱱᱟᱜ ᱠᱚ ᱛᱟᱵᱚᱱᱟ ᱚᱱᱟ ᱫᱩᱠ ᱵᱤᱯᱚᱫ ᱨᱮᱜᱮ ᱛᱚ ᱩᱱᱠᱩᱠᱚ ᱦᱮᱡ ᱥᱮᱴᱮᱨᱚᱜ ᱛᱟᱵᱚᱱᱟ

ᱦᱚᱲ ᱠᱚ ᱠᱷᱟᱱᱫᱚ ᱵᱤᱯᱚᱫᱠᱚ ᱦᱮᱡ ᱥᱮᱴᱮᱨᱚᱜ ᱛᱟᱵᱚᱱᱟ ᱟᱨᱠᱚ ᱜᱟᱞᱢᱟᱨᱟᱣ ᱠᱟᱛᱮ ᱱᱤᱭᱚ ᱯᱚᱨᱮ ᱠᱷᱚᱱ ᱱᱚᱭᱟ ᱟᱵᱚᱣᱟᱱ ᱡᱟᱦᱟ ᱮᱴᱠᱮᱴᱚᱬᱮ ᱛᱟᱦᱮᱱ ᱛᱟᱠᱚ ᱡᱷᱚᱛᱚ ᱦᱚᱲᱠᱚ ᱦᱚᱲ ᱥᱮᱴᱮᱨ ᱛᱟᱵᱚᱱᱟ ᱟᱨᱠᱤ

ᱟᱪᱪᱷᱟ